ᱦᱮᱞᱳ ᱦᱮᱸ ᱦᱮᱸ ᱦᱮᱸ ᱞᱟᱹᱭ ᱢᱮ ᱦᱮᱸ ᱦᱮᱸ ᱦᱮᱸ ᱦᱮᱸ ᱦᱮᱸ ᱟᱪᱪᱷᱟ ᱟᱪᱪᱷᱟ ᱦᱮᱸ ᱥᱚᱨᱦᱟᱭ ᱫᱚ ᱟᱹᱰᱤ ᱨᱟᱹᱥᱠᱟᱹ ᱢᱟᱨᱟᱝ ᱫᱤᱱ ᱠᱟᱱ ᱛᱟᱵᱚᱱᱟ ᱛᱚ ᱦᱮᱸ ᱢᱟᱨᱟᱝ ᱯᱚᱨᱚᱵ ᱟᱫᱚ ᱢᱮᱱᱠᱷᱟᱱ ᱮᱸ ᱢᱚᱬᱮ ᱫᱤᱱ ᱵᱚᱱ ᱨᱟᱰᱥᱠᱟᱹᱜ ᱟᱛᱚ ᱚᱱᱟ ᱢᱚᱫᱽᱫᱷᱮ ᱨᱮᱜᱮ ᱨᱟᱹᱥᱠᱟᱹᱜ ᱠᱟᱱᱟ ᱵᱚᱱ ᱩᱱᱦᱚᱸ ᱱᱟᱣᱟ ᱦᱩᱲᱩ ᱪᱟᱣᱞᱮ ᱛᱟᱵᱮᱱ ᱠᱷᱟᱹᱡᱟᱹᱲᱤ ᱯᱤᱴᱷᱟᱹ ᱟᱹᱰᱤ ᱨᱟᱹᱥᱠᱟᱹ ᱟᱨ ᱱᱚᱛᱮ ᱢᱟ ᱦᱟᱺᱰᱤ ᱦᱚᱸ ᱟᱹᱰᱤ ᱡᱟᱹᱥᱛᱤ ᱵᱚᱱ ᱫᱚᱦᱚᱭᱮᱫ ᱠᱟᱱᱟ ᱦᱮᱸ ᱢᱚᱬᱮ ᱫᱤᱱ ᱫᱷᱚᱨᱮ ᱠᱚ ᱧᱩᱭᱮᱫ ᱠᱟᱱ ᱜᱮᱭᱟ ᱟᱫᱚ ᱛᱟᱞᱦᱮ ᱟᱹᱰᱤ ᱢᱚᱸᱡ ᱫᱚ ᱵᱟᱝ ᱧᱮᱧᱮᱞᱟ ᱦᱮᱸ ᱮᱸ ᱞᱟᱦᱟ ᱫᱚ ᱥᱮᱫᱟᱭ ᱫᱚ ᱯᱩᱡᱟᱹ ᱯᱚᱨᱚᱵ ᱦᱩᱭ ᱞᱮᱱᱠᱷᱟᱱ ᱢᱤᱫ ᱴᱩᱠᱩᱡ ᱠᱚ ᱫᱚᱦᱚᱭᱮᱫ ᱠᱟᱱ ᱛᱟᱸᱦᱮᱡ ᱱᱮᱛᱟᱨ ᱫᱚ ᱟᱹᱰᱤ ᱡᱟᱹᱥᱛᱤ ᱠᱚ ᱫᱚᱦᱚᱭᱮᱫᱟ ᱦᱮᱸ ᱟᱫᱚ ᱛᱟᱞᱦᱮ ᱢᱚᱬᱮ ᱫᱤᱱ ᱫᱷᱚᱨᱮ ᱠᱚ ᱧᱩᱭᱮᱫᱟ ᱠᱚ ᱟᱨ ᱨᱟᱹᱥᱠᱟᱹᱜ ᱠᱟᱱᱟ ᱠᱚ ᱦᱟᱺᱰᱤ ᱤᱭᱟᱹ ᱵᱤᱥᱮᱥ ᱠᱟᱨᱛᱮ ᱵᱟᱵᱟ ᱦᱚᱲ ᱜᱚ ᱰᱷᱤᱨ ᱛᱟᱞᱦᱮ ᱱᱚᱣᱟ ᱨᱮᱭᱟᱜ ᱢᱤᱫᱴᱮᱡ ᱤᱭᱟᱹ ᱫᱚᱨᱠᱟᱨ ᱠᱟᱱᱟ ᱜᱚᱜᱚ ᱦᱚᱲ ᱞᱟᱦᱟ ᱦᱤᱡᱩᱜ ᱮᱸ ᱞᱟᱦᱟᱜ ᱫᱚᱨᱠᱟᱨ ᱠᱟᱱᱟ ᱪᱮᱫᱟᱜ ᱵᱟᱝ ᱜᱚᱜᱚ ᱦᱚᱲ ᱜᱮᱠᱚ ᱫᱚᱦᱚ ᱦᱚᱪᱚᱭᱮᱫ ᱠᱚᱣᱟ ᱵᱟᱝ ᱦᱟᱺᱰᱤ ᱟᱫᱚ ᱜᱚᱜᱚ ᱦᱚᱲ ᱡᱩᱫᱤ ᱠᱚ ᱢᱚᱛᱞᱚᱵ ᱜᱚᱜᱚ ᱦᱚᱲ ᱡᱩᱫᱤ ᱡᱚᱛᱚ ᱠᱚ ᱢᱤᱫᱚᱜ ᱡᱮ ᱱᱚᱣᱟ ᱦᱟᱺᱰᱤ ᱧᱩ ᱫᱚ ᱮᱸ ᱱᱚᱣᱟ ᱦᱟᱺᱰᱤ ᱫᱚ ᱫᱤᱱᱟᱹᱢ ᱫᱚ ᱵᱟᱞᱮ ᱤᱥᱤᱱᱟ ᱱᱮᱛᱟᱨ ᱫᱚ ᱟᱱᱛᱮ ᱯᱚᱨᱚᱵ ᱪᱷᱟᱲᱟ ᱦᱚᱸᱠᱚ ᱤᱥᱤᱱᱮᱫ ᱠᱟᱱᱟ ᱛᱚ ᱫᱤᱱᱟᱹᱢ ᱫᱤᱱ ᱠᱚ ᱧᱩ ᱦᱮᱣᱟᱜ ᱠᱟᱱᱟ ᱟᱫᱚ ᱛᱟᱞᱦᱮ ᱯᱚᱨᱚᱵ ᱨᱮᱦᱚᱸ ᱢᱚᱬᱮ ᱫᱤᱱ ᱨᱮᱦᱚᱸ ᱵᱟᱠᱚ ᱟᱱᱴᱟᱜ ᱠᱟᱱᱟ ᱟᱫᱚ ᱛᱟᱞᱦᱮ ᱜᱚᱜᱚ ᱦᱚᱲ ᱡᱚᱢᱠᱟᱜ ᱫᱚᱨᱠᱟᱨ ᱠᱟᱱᱟ ᱢᱤᱫᱚᱜ ᱫᱚᱨᱠᱟᱨ ᱠᱟᱱᱟ ᱡᱮ ᱦᱟᱺᱰᱤ ᱵᱟᱞᱮ ᱤᱥᱤᱱᱟ ᱦᱮᱸ ᱯᱚᱨᱚᱵ ᱟᱹᱰᱤ ᱵᱮᱥ ᱦᱮᱸ ᱦᱮᱸ ᱯᱩᱡᱟᱹ ᱞᱮ ᱯᱚᱨᱚᱵ ᱦᱩᱭᱩᱜᱼᱟ ᱠᱤᱱᱛᱩ ᱦᱟᱺᱰᱤ ᱫᱤᱱᱟᱹᱢ ᱫᱤᱱ ᱞᱟᱹᱜᱤᱫ ᱫᱚ ᱦᱟᱺᱰᱤ ᱫᱚ ᱵᱟᱞᱮ ᱵᱮᱱᱟᱣᱟ ᱦᱮᱸ ᱟᱨ ᱥᱚᱨᱦᱟᱭ ᱨᱮᱦᱚᱸ ᱢᱚᱬᱮ ᱴᱩᱠᱩᱡ ᱦᱟᱺᱰᱤ ᱫᱚ ᱵᱟᱹᱧ ᱫᱚᱦᱚᱭᱟ ᱫᱚᱦᱚᱭ ᱠᱷᱟᱡ ᱤᱧ ᱢᱤᱫ ᱴᱩᱠᱩᱡ ᱤᱧ ᱫᱚᱦᱚ ᱫᱟᱲᱮᱭᱟᱜᱼᱟ ᱤᱭᱟᱹ ᱢᱚᱬᱮ ᱴᱩᱠᱩᱡ ᱫᱚ ᱵᱟᱹᱧ ᱫᱚᱦᱚ ᱫᱟᱲᱮᱭᱟᱜᱼᱟ ᱚᱱᱠᱟ ᱡᱤᱫ ᱦᱩᱭᱩᱜᱼᱟ ᱠᱟᱨᱚᱱ ᱜᱚᱜᱚ ᱦᱚᱲ ᱜᱮᱢᱟ ᱦᱟᱺᱰᱤ ᱠᱚ ᱫᱚᱦᱚᱭᱮᱫ ᱠᱟᱱ ᱥᱮ ᱵᱟᱝ ᱦᱮᱸ ᱜᱚᱜᱚ ᱦᱚᱲ ᱜᱮ ᱢᱤᱫᱚᱜ ᱦᱩᱭᱩᱜᱼᱟ ᱛᱟᱞᱦᱮ ᱫᱚ ᱦᱟᱺᱰᱤ ᱧᱩ ᱚᱸᱰᱮ ᱦᱟᱺᱰᱤ ᱤᱭᱟᱹ ᱦᱚᱸ ᱠᱚᱢᱚᱜᱼᱟ ᱟᱨ ᱥᱮ ᱩᱱᱟᱹᱜ ᱵᱟᱠᱚ ᱮᱸ ᱨᱟᱹᱥᱠᱟᱹ ᱫᱚᱠᱚ ᱨᱟᱹᱥᱠᱟᱹᱜ ᱜᱮᱭᱟ ᱠᱚᱢᱚᱜ ᱟᱠᱚ ᱮᱸ ᱢᱤᱫᱴᱮᱡ ᱯᱚᱨᱤᱵᱮᱥ ᱦᱚᱸ ᱯᱟᱞᱴᱟᱜ ᱠᱟᱱᱟ ᱧᱩ ᱠᱚᱸᱰᱮᱞ ᱠᱚᱜᱼᱟ ᱠᱚ ᱰᱟᱦᱟᱨ ᱠᱚᱨᱮ ᱠᱚ ᱫᱩᱲᱩᱵ ᱵᱟᱲᱟ ᱠᱚᱜᱼᱟ ᱠᱚ ᱜᱤᱛᱤᱡ ᱵᱟᱲᱟ ᱠᱚᱜᱼᱟ ᱠᱚ ᱢᱚᱸᱡ ᱵᱟᱝ ᱧᱮᱧᱮᱞᱟ ᱥᱮ ᱦᱮᱸ ᱨᱟᱹᱥᱠᱟᱹᱜ ᱟᱵᱚᱱ ᱨᱟᱹᱥᱠᱟᱹ ᱢᱚᱸᱡ ᱛᱮᱵᱚᱱ ᱨᱟᱹᱥᱠᱟᱹᱜᱼᱟ ᱮᱱᱮᱡ ᱥᱮᱨᱮᱧᱟᱵᱚᱱ ᱦᱮᱸ ᱡᱚᱢᱟᱵᱚᱱ ᱵᱷᱟᱹᱣᱱᱟᱹ ᱱᱟᱣᱟ ᱦᱩᱲᱩ ᱪᱟᱣᱞᱮ ᱨᱮᱱᱟᱜ ᱯᱤᱴᱷᱟᱹᱼᱞᱟᱴᱷᱟ ᱦᱮᱸ ᱦᱮᱸ ᱛᱟᱵᱮᱱ ᱠᱷᱟᱹᱡᱟᱹᱲᱤ ᱟᱨ ᱢᱚᱸᱡ ᱛᱮᱵᱚᱱ ᱛᱟᱦᱮᱸᱱᱟ ᱨᱟᱹᱥᱠᱟᱹᱜ ᱟᱵᱚᱱ ᱦᱮᱸ ᱟᱫᱚ ᱚᱱᱟ ᱛᱷᱚᱲᱟ ᱵᱚᱱ ᱵᱚᱱᱫᱚ ᱞᱮᱠᱷᱟᱡ ᱵᱷᱟᱹᱜᱤᱜᱼᱟ ᱜᱚᱜᱚ ᱦᱚᱲ ᱦᱟᱺᱰᱤ ᱵᱟᱠᱚ ᱵᱮᱱᱟᱣ ᱞᱮᱠᱷᱟᱡ ᱩᱸ ᱡᱚᱛᱚ ᱥᱮᱡ ᱜᱮ ᱴᱷᱤᱠᱚᱜᱼᱟ ᱥᱮ ᱵᱟᱝ ᱱᱚᱣᱟ ᱴᱷᱤᱠ ᱠᱟᱛᱷᱟᱧ ᱞᱟᱹᱭ ᱠᱟᱜᱼᱟ ᱥᱮ ᱵᱟᱝ ᱜᱚᱜᱚ ᱦᱚᱲ ᱜᱮ ᱦᱟᱺᱰᱤ ᱵᱚᱱ ᱵᱮᱱᱟᱣᱟ ᱥᱮ ᱦᱮᱸ ᱟᱫᱚ ᱜᱚᱜᱚ ᱦᱚᱲ ᱢᱤᱫᱚᱜ ᱦᱩᱭᱩᱜᱼᱟ ᱡᱤᱫ ᱦᱩᱭᱩᱜᱼᱟ ᱡᱮ ᱩᱱᱟᱹᱜ ᱴᱩᱠᱩᱡ ᱦᱟᱺᱰᱤ ᱵᱟᱹᱧ ᱵᱮᱱᱟᱣᱟ ᱦᱮᱸ ᱛᱟᱞᱦᱮ ᱛᱚ ᱩᱱᱟᱹᱜ ᱫᱤᱱ ᱦᱟᱺᱰᱤ ᱧᱩ ᱵᱟᱝ ᱦᱩᱭᱩᱜᱼᱟ ᱯᱩᱡᱟᱹᱼᱟᱪᱟᱨ ᱵᱟᱠᱷᱨᱟ ᱛᱮ ᱛᱷᱚᱲᱟ ᱜᱟᱱ ᱠᱚ ᱪᱚᱨᱚᱡᱟ ᱪᱚᱰᱚᱨᱟᱠᱚ ᱟᱨ ᱵᱚᱱ ᱨᱟᱹᱥᱠᱟᱰᱜ ᱟᱵᱚᱱ ᱮᱱᱮᱡ ᱟᱵᱚᱱ ᱮᱱᱮᱡ ᱵᱟᱲᱟᱭᱟᱵᱚᱱ ᱦᱩᱸ ᱵᱷᱟᱹᱜᱤᱼᱢᱚᱱᱫᱚ ᱵᱚᱱ ᱡᱚᱢᱼᱧᱩᱭᱟ ᱛᱟᱞᱦᱮ ᱱᱮᱜᱼᱮ ᱱᱤᱝᱠᱟᱹ ᱫᱚᱦᱚ ᱫᱚᱨᱠᱟᱨ ᱠᱟᱱ ᱛᱟᱵᱚᱱᱟ ᱥᱚᱨᱦᱟᱭ ᱛᱚ ᱥᱚᱨᱦᱟᱭ ᱟᱫᱚ ᱫᱟᱲᱤᱭᱟᱜ ᱦᱚᱸ ᱵᱷᱟᱹᱜᱤᱭᱟᱜ ᱦᱚᱸ ᱡᱮᱢᱚᱱ ᱢᱮᱱᱟᱜᱼᱟ ᱵᱟᱹᱲᱤᱡᱟᱜ ᱦᱚᱸ ᱛᱟᱦᱮᱸᱱᱟ ᱟᱫᱚ ᱵᱟᱹᱲᱤᱡᱟᱜ ᱦᱚᱸ ᱱᱚᱝᱠᱟ ᱛᱮ ᱥᱚᱢᱟᱫᱷᱟᱱ ᱱᱚᱣᱟ ᱫᱚ ᱪᱮᱫ ᱥᱚᱢᱟᱡ ᱨᱮ ᱢᱚᱸᱡᱮᱭ ᱩᱫᱟᱦᱚᱨᱚᱱᱮ ᱮᱢᱟ ᱢᱤᱫᱴᱮᱡ ᱟᱹᱛᱩ ᱨᱮ ᱚᱱᱠᱟ ᱮᱚᱵ ᱞᱮᱠᱷᱟᱱ ᱥᱮ ᱟᱨᱦᱚᱸ ᱮᱴᱟᱜ ᱟᱹᱛᱩ ᱨᱮ ᱚᱱᱠᱟ ᱱᱚᱣᱟ ᱫᱚ ᱥᱚᱢᱟᱡ ᱥᱩᱥᱟᱹᱨ ᱥᱚᱢᱟᱡ ᱪᱮᱫᱞᱮᱠᱟᱛᱮ ᱵᱷᱟᱹᱜᱤᱜ ᱛᱟᱵᱚᱱᱟ ᱟᱵᱚᱣᱟᱜ ᱥᱚᱢᱟᱡ ᱪᱮᱫᱞᱮᱠᱟᱛᱮ ᱴᱷᱤᱠ ᱢᱟ ᱛᱟᱞᱦᱮ ᱤᱱᱠᱟ ᱜᱮ ᱦᱮᱸ